ᱦᱮᱞᱳ ᱦᱮᱸ ᱜᱚᱢᱠᱮ ᱟᱹᱞᱤᱧᱫᱚ ᱫᱷᱚᱱᱤᱨᱟᱢ ᱥᱚᱨᱮᱱ ᱞᱤᱧ ᱞᱟᱹᱭᱮᱫᱟ ᱱᱚᱜᱼᱚᱭ ᱱᱟᱥᱮᱱᱟᱜ ᱢᱟᱲᱟᱝ ᱨᱮᱞᱤᱧ ᱥᱮᱱ ᱞᱮᱱᱫᱚ ᱟᱵᱮᱱᱟᱜ ᱫᱚᱠᱟᱱ ᱦᱮᱸ ᱚᱰᱟᱨ ᱞᱤᱧ ᱮᱢ ᱦᱚᱴᱚ ᱟᱠᱟᱫᱟ ᱦᱮᱸ ᱚᱱᱟ ᱥᱟᱶᱛᱮ ᱢᱤᱥᱴᱤ ᱞᱟᱹᱰᱩ ᱱᱚᱣᱟᱠᱤᱱ ᱵᱟᱨᱭᱟ ᱱᱟᱦᱟᱜ ᱵᱮᱱ ᱥᱮᱞᱮᱫ ᱠᱟᱜᱼᱟ ᱚᱱᱟᱞᱤᱧ ᱦᱤᱲᱤᱧ ᱦᱚᱴᱚ ᱞᱮᱫᱟ ᱦᱮᱸ ᱦᱮᱸ ᱦᱮᱸ ᱟᱨ ᱦᱮᱸ ᱵᱟᱹᱠᱤ ᱫᱚ ᱚᱱᱟᱜᱮ ᱵᱟᱹᱠᱤ ᱫᱚ ᱚᱱᱟᱜᱮ ᱡᱟᱦᱟᱸ ᱠᱚ ᱛᱟᱦᱮᱸ ᱞᱮᱱᱟ ᱦᱮᱸ ᱚᱱᱟᱜᱮ ᱛᱳ ᱱᱤᱭᱟᱹ ᱠᱚ ᱦᱟᱸᱜ ᱞᱤᱧ ᱥᱮᱴᱮᱨ ᱟᱹᱞᱤᱧ ᱠᱟᱱᱟ ᱦᱮᱸ ᱦᱮᱸᱛᱚ ᱢᱟ ᱚᱱᱟᱜᱮ